ᱡᱟᱦᱮᱨ ᱛᱷᱟᱱᱫᱚ ᱟᱞᱮᱫᱚ ᱫᱷᱚᱨᱢᱚ ᱴᱷᱟᱶᱠᱟᱱ ᱛᱟᱞᱮᱭᱟ ᱡᱟᱦᱮᱨ ᱛᱷᱟᱱ ᱨᱮᱫᱚ ᱰᱟᱹᱵᱽᱨᱟᱹ ᱥᱟᱯᱟ ᱛᱩᱯᱩ ᱥᱟᱯᱟ ᱠᱟᱛᱮᱫ ᱩᱯᱟᱹᱥ ᱛᱮᱜᱮ ᱞᱮ ᱯᱩᱡᱟᱹᱭᱟ ᱢᱚᱱ ᱥᱟᱯᱟ ᱠᱟᱛᱮᱫ ᱞᱮ ᱯᱩᱡᱟᱹᱭᱟ ᱢᱮᱱᱠᱷᱟᱱ ᱢᱟᱺᱡᱷᱤ ᱛᱷᱟᱱᱦᱚᱸ ᱢᱤᱫᱴᱮᱡ ᱫᱷᱚᱨᱚᱢ ᱴᱷᱟᱶᱠᱟᱱ ᱛᱟᱞᱮᱭᱟ ᱚᱸᱰᱮᱦᱚᱸ ᱵᱟᱦᱟ ᱥᱚᱦᱚᱨᱟᱭ ᱠᱚᱨᱮ ᱫᱚᱥ ᱢᱚᱬᱮᱦᱚᱲ ᱚᱸᱰᱮ ᱡᱟᱣᱨᱟ ᱠᱮᱛᱮᱫ ᱡᱟᱦᱟᱱᱟᱜ ᱱᱮᱸᱰᱟ ᱜᱚᱴᱟᱭᱟ ᱚᱱᱟ ᱞᱟᱹᱜᱤᱫᱛᱮ ᱢᱟᱺᱡᱷᱤ ᱛᱷᱟᱱᱦᱚᱸ ᱢᱤᱫᱴᱮᱡ ᱫᱷᱚᱨᱚᱢ ᱴᱷᱟᱶᱠᱟᱱ ᱛᱟᱞᱮᱭᱟ ᱡᱟᱦᱮᱨ ᱛᱷᱟᱱ ᱨᱮᱫᱚ ᱡᱚᱛᱚᱠᱷᱚᱱ ᱵᱟᱞᱮ ᱵᱚᱸᱜᱟ ᱵᱩᱨᱩᱜᱼᱟ ᱩᱱ ᱚᱠᱛᱮ ᱨᱮᱫᱚ ᱪᱮᱫᱦᱚᱸ ᱵᱟᱝᱞᱮ ᱡᱚᱢ ᱫᱟᱲᱮᱭᱟᱜᱼᱟ ᱚᱱᱟᱛᱮ ᱡᱟᱦᱮᱨ ᱛᱷᱟᱱ ᱟᱨ ᱢᱟᱺᱡᱷᱤ ᱛᱷᱟᱱ ᱫᱚ ᱟᱞᱮᱭᱟᱜ ᱫᱚ ᱫᱷᱚᱨᱢᱚ ᱫᱷᱚᱨᱚᱢ ᱴᱷᱟᱶᱠᱟᱱ ᱛᱟᱞᱮᱭᱟ ᱚᱱᱟᱦᱚᱸ